ᱥᱤᱢ ᱟᱹᱥᱩᱞ ᱟᱨ ᱜᱮᱰᱮ ᱟᱹᱥᱩᱞ ᱨᱮᱫᱚ ᱚᱱᱠᱟ ᱫᱚ ᱵᱟᱹᱧ ᱵᱟᱰᱟᱭ ᱛᱟᱦᱮᱱ ᱤᱧᱦᱚᱸ ᱵᱟᱹᱧ ᱵᱟᱲᱟᱭ ᱛᱟᱦᱮᱱ ᱚᱱᱟᱫᱚ ᱪᱮᱫ ᱚᱞ ᱛᱮᱦᱚᱸ ᱵᱟᱝᱼᱟ ᱥᱮ ᱯᱟᱲᱦᱟᱣ ᱠᱟᱛᱮᱦᱚᱸ ᱵᱟᱝᱼᱟ ᱚᱱᱟᱫᱚ ᱡᱚᱛᱚ ᱵᱞᱚᱜᱟᱨ ᱦᱟᱸᱜ ᱠᱚ ᱢᱮᱛᱟ ᱠᱚᱣᱟ ᱦᱟᱸᱜ ᱡᱟᱦᱟᱸ ᱨᱮᱠᱚ ᱟᱹᱥᱩᱞᱮᱫ ᱠᱚᱣᱟ ᱚᱸᱰᱮ ᱪᱟᱞᱟᱣ ᱠᱟᱛᱮ ᱩᱱᱠᱩ ᱡᱟᱦᱟᱸ ᱠᱚ ᱩᱱᱠᱩ ᱠᱚ ᱵᱷᱮᱡᱟ ᱠᱮᱜᱼᱟ ᱟᱲᱟᱜ ᱠᱮᱫᱟ ᱠᱚ ᱫᱤᱥᱚᱢ ᱦᱚᱲ ᱠᱚ ᱴᱷᱮᱱ ᱠᱚ ᱧᱮᱞ ᱦᱚᱪᱚ ᱠᱮᱫ ᱠᱚᱣᱟ ᱚᱱᱟ ᱦᱤᱥᱟᱹᱵᱛᱮ ᱤᱧᱦᱚᱸ ᱧᱮᱞ ᱵᱟᱲᱟ ᱤᱧᱦᱚᱸ ᱧᱮᱞ ᱠᱮᱫᱟ ᱚᱵᱚᱥᱥᱳᱭ ᱤᱧ ᱵᱷᱟᱹᱜᱤ ᱠᱮᱜᱼᱟ ᱱᱚᱣᱟ ᱛᱮᱦᱚᱸ ᱜᱟᱱᱚᱜᱼᱟ ᱟᱹᱥᱩᱞᱚᱜ ᱠᱤᱪᱷᱩ ᱯᱚᱭᱥᱟ ᱨᱚᱡᱜᱟᱨᱚᱜᱼᱟ ᱟᱫᱚ ᱚᱱᱟ ᱤᱫᱤ ᱠᱟᱛᱮᱜ ᱤᱧᱦᱚᱸᱧ ᱪᱟᱦᱟᱣ ᱠᱮᱜᱼᱟᱯᱮ ᱤᱧᱦᱚᱸᱧ ᱟᱹᱥᱩᱞ ᱵᱤᱰᱟᱹᱣ ᱠᱚᱣᱟ ᱩᱱᱠᱩᱣᱟᱜ ᱪᱮᱫ ᱩᱱᱠᱩᱭᱟᱜ ᱧᱮᱞᱛᱮᱜᱮ ᱤᱧᱦᱚᱸᱧ ᱪᱮᱫ ᱠᱮᱜᱼᱟ ᱢᱟᱱᱮ ᱥᱤᱢ ᱢᱟᱹᱥᱩᱱ ᱫᱚ ᱱᱚᱝᱠᱟ ᱱᱚᱝᱠᱟ ᱦᱩᱭᱩᱜᱼᱟ ᱢᱮᱱᱛᱮ ᱱᱚᱝᱠᱟ ᱱᱚᱝᱠᱟ ᱡᱚᱢ ᱢᱮᱱᱠᱷᱟᱱ ᱱᱚᱝᱠᱟ ᱱᱚᱝᱠᱟ ᱵᱟᱹᱭᱥᱟᱹᱛᱮ ᱨᱮ ᱯᱩᱭᱥᱟᱹᱢ ᱵᱮᱱᱟᱣ ᱫᱟᱲᱮᱭᱟᱜᱼᱟ ᱚᱱᱟ ᱦᱤᱥᱟᱹᱵᱛᱮ ᱤᱧᱦᱚᱸ ᱯᱩᱭᱥᱟᱹᱧ ᱵᱮᱱᱟᱣ ᱠᱮᱜᱼᱟ ᱨᱳᱡᱽᱜᱟᱨᱤᱧ ᱪᱮᱫ ᱠᱮᱫᱟ ᱮᱱᱠᱷᱟᱱ ᱤᱧᱦᱚᱸ ᱯᱩᱭᱥᱟᱹ ᱵᱮᱱᱟᱣᱤᱧ